ᱵᱷᱟᱨᱚᱛᱤᱭᱚ ᱥᱚᱢᱟᱡᱽ ᱨᱮ ᱟᱭᱢᱟ ᱟᱭᱢᱟ ᱫᱷᱚᱨᱚᱢ ᱢᱮᱱᱟᱜᱼᱟ ᱥᱟᱱᱛᱟᱲ ᱫᱷᱚᱨᱚᱢ ᱥᱚᱨᱠᱟᱨᱤ ᱥᱨᱤᱠᱨᱤᱛᱤ ᱠᱳᱰ ᱯᱟᱥ ᱞᱮᱱᱠᱷᱟᱱ ᱥᱚᱨᱠᱟᱨ ᱴᱷᱮᱱ ᱠᱷᱚᱡ ᱟᱹᱵᱩ ᱡᱩᱲᱩ ᱵᱚᱱ ᱟᱹᱜᱩ ᱫᱟᱲᱮᱜᱼᱟ ᱚᱱᱟ ᱡᱩᱲᱩ ᱟᱹᱜᱩ ᱟᱛᱳ ᱠᱚᱨᱮᱱ ᱵᱚᱱ ᱦᱟᱹᱴᱤᱧ ᱫᱟᱲᱮᱭᱟᱜᱼᱟ ᱟᱨ ᱡᱚᱛᱚ ᱫᱷᱚᱨᱚᱢ ᱨᱮᱜᱮ ᱱᱮᱥᱠᱟᱨ ᱢᱮᱱᱟᱜᱼᱟ ᱟᱨ ᱥᱟᱱᱛᱟᱲ ᱫᱷᱚᱨᱚᱢ ᱮᱢ ᱟᱫ ᱞᱮᱠᱷᱟᱡ ᱟᱢ ᱦᱚᱸᱢ ᱟᱫᱚᱜᱼᱟ